ᱤᱧᱫᱚ ᱜᱳᱰᱟ ᱨᱮ ᱮᱠᱞᱟ ᱜᱤᱧ ᱫᱟᱹᱲᱟ ᱟᱫᱚ ᱥᱚᱢᱚᱭ ᱥᱚᱢᱚᱭ ᱨᱮ ᱠᱚᱲᱟ ᱠᱚ ᱥᱟᱞᱟᱜ ᱦᱚᱧ ᱫᱟᱹᱲ ᱜᱮᱭᱟ ᱟᱫᱚ ᱟᱠᱚ ᱫᱚ ᱫᱤᱱ ᱫᱚ ᱵᱟᱠᱚ ᱪᱟᱞᱟᱜᱼᱟ ᱟᱫᱚ ᱤᱧ ᱫᱚᱧ ᱩᱭᱦᱟᱹᱨᱟ ᱤᱧᱟᱹᱜ ᱯᱨᱮᱠᱴᱤᱥ ᱟᱞᱚ ᱨᱟᱹᱯᱩᱫᱚᱜ ᱞᱟᱹᱜᱤᱫ ᱛᱮ ᱤᱧᱫᱚ ᱟᱠᱚ ᱥᱟᱞᱟᱜ ᱦᱚᱧ ᱫᱟᱹᱲᱟ ᱟᱨ ᱮᱠᱞᱟ ᱦᱚᱧ ᱫᱟᱹᱲᱟ ᱟᱫᱚ ᱟᱠᱚ ᱫᱚ ᱵᱚᱞ ᱠᱚᱠᱚ ᱮᱱᱮᱡᱼᱟ ᱟᱨ ᱤᱧᱫᱚ ᱞᱮᱠᱟᱛᱮ ᱢᱟᱲᱟᱝ ᱫᱚ ᱢᱚᱭᱫᱟᱱ ᱨᱮᱭᱟᱜ ᱪᱚᱠᱠᱚᱨ ᱤᱧ ᱞᱟᱜᱟᱣᱟ ᱤᱱᱟᱹ ᱯᱚᱨᱮ ᱵᱚᱞ ᱤᱧ ᱮᱱᱮᱡᱼᱟ ᱟᱨᱚ ᱫᱟᱹᱲ ᱞᱮᱠᱷᱟᱱ ᱚᱱᱟᱛᱮ ᱦᱚᱲᱢᱚ ᱨᱮ ᱟᱹᱰᱤ ᱟᱹᱰᱤ ᱞᱮᱠᱟᱱ ᱪᱮᱦᱨᱟ ᱟᱹᱰᱤ ᱪᱮᱦᱨᱟ ᱵᱩᱡᱷᱟᱹᱜᱼᱟ ᱟᱫᱚ ᱤᱧᱫᱚ ᱢᱚᱭᱫᱟᱱ ᱨᱮᱜᱮ ᱢᱚᱭᱫᱟᱱ ᱨᱮᱜᱮᱧ ᱫᱟᱹᱲᱟ